ᱵᱟᱝᱞᱟ ᱟᱨ ᱱᱚᱣᱟ ᱦᱚᱲ ᱨᱮᱱᱟᱜ ᱢᱤᱫᱴᱟᱡ ᱴᱚᱴᱟᱧ ᱞᱟᱹᱭᱫᱟ ᱡᱮᱢᱚᱱ ᱫᱤᱠᱩ ᱠᱚ ᱫᱤᱠᱩ ᱠᱚᱫᱚ ᱡᱟᱦᱟᱱᱟᱜ ᱠᱷᱮᱛᱛᱨᱮ ᱜᱮ ᱢᱤᱫᱴᱮᱡ ᱠᱚ ᱵᱩᱡᱷᱟᱹᱣ ᱦᱚᱪᱚᱭᱟ ᱚᱠᱟᱫᱚ ᱢᱟᱱᱮ ᱡᱟᱦᱟᱱᱟᱜ ᱜᱮ ᱢᱤᱫᱴᱮᱡ ᱠᱟᱛᱷᱟ ᱛᱮᱠᱚ ᱵᱩᱡᱷᱟᱹᱣ ᱦᱚᱪᱚᱭᱟ ᱟᱨ ᱦᱚᱲ ᱫᱚ ᱵᱟᱝ ᱡᱮᱢᱚᱱ ᱰᱟᱹᱝᱨᱤ ᱫᱚᱭ ᱵᱩᱨᱩᱢ ᱠᱟᱱᱟ ᱥᱮ ᱪᱮᱬᱮ ᱫᱚ ᱪᱮᱛᱟᱱ ᱨᱮ ᱟᱵ ᱠᱟᱱᱟᱭ ᱠᱤᱱᱛᱩ ᱫᱤᱠᱩ ᱫᱚ ᱚᱱᱟ ᱜᱮ ᱢᱤᱫᱴᱮᱡ ᱜᱮᱠᱚ ᱢᱮᱱ ᱦᱚᱪᱚᱭᱟ ᱡᱮ ᱢᱤᱫᱴᱮᱡ ᱠᱟᱛᱷᱟ ᱛᱮᱠᱚ ᱵᱩᱡᱷᱟᱹᱣ ᱦᱚᱪᱚᱭᱟ ᱟᱨ ᱟᱵᱚ ᱦᱚᱲ ᱫᱚ ᱵᱟᱝ ᱟᱵᱚ ᱥᱟᱱᱛᱟᱲ ᱫᱚ ᱚᱱᱠᱟ ᱫᱚ ᱵᱟᱝ ᱥᱟᱱᱛᱟᱲ ᱫᱚ ᱯᱨᱚᱛᱤᱴᱤ ᱡᱤᱱᱤᱥ ᱥᱮ ᱯᱨᱚᱛᱤᱴᱤ ᱡᱤᱱᱤᱥ ᱢᱟᱱᱮ ᱢᱮᱨᱚᱢ ᱫᱚᱭ ᱛᱤᱸᱜᱩ ᱟᱠᱟᱱᱟ ᱥᱮᱭ ᱵᱩᱨᱩᱢ ᱟᱠᱟᱱᱟᱭ ᱜᱟᱹᱭ ᱦᱚᱭ ᱵᱩᱨᱩᱢ ᱟᱠᱟᱱᱟᱭ ᱪᱮᱬᱮ ᱫᱚ ᱪᱮᱛᱟᱱ ᱨᱮᱭ ᱟᱵ ᱠᱟᱱᱟ ᱚᱱᱟ ᱠᱤᱪᱷᱩ ᱵᱩᱡᱷᱟᱹᱜᱼᱟ ᱥᱮ ᱡᱟᱦᱟᱱᱟᱜ ᱵᱷᱟᱥᱟ ᱦᱚᱸ ᱡᱮ ᱩᱱᱠᱩ ᱫᱚ ᱫᱤᱠᱩ ᱫᱚ ᱢᱤᱫᱴᱮᱡ ᱠᱟᱛᱷᱟ ᱛᱮᱠᱚ ᱵᱩᱡᱷᱟᱹᱣ ᱦᱚᱪᱚᱭᱟ ᱡᱮ ᱦᱚᱦᱚ ᱠᱷᱮᱛᱛᱨᱮ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱨᱮᱜᱮ ᱦᱚᱦᱚ ᱟᱭᱟ ᱟᱨ ᱟᱵᱚ ᱦᱚᱲ ᱫᱚ ᱵᱟᱝ ᱦᱚᱲᱫᱚ ᱡᱮᱢᱚᱱ ᱠᱩᱲᱤ ᱦᱚᱲ ᱫᱚ ᱱᱟᱛᱮ ᱥᱮ ᱠᱚᱲᱟ ᱦᱚᱲ ᱫᱚ ᱭᱟᱛᱮ ᱚᱱᱠᱟ ᱵᱚᱱ ᱦᱚᱦᱚ ᱟᱠᱚᱣᱟ ᱟᱵᱟᱨ ᱟᱭᱢᱟ ᱠᱷᱮᱛᱛᱨᱮ ᱛᱮ ᱡᱮᱢᱚᱱ ᱞᱟᱹᱴᱩ ᱠᱚ ᱥᱮ ᱵᱟᱞᱟᱭᱟ ᱠᱷᱮᱛᱛᱨᱮ ᱨᱮ ᱠᱟᱛᱷᱟ ᱦᱚᱸ ᱵᱟᱞᱟᱭᱟ ᱠᱷᱮᱛᱛᱨᱮ ᱡᱮᱢᱚᱱ ᱵᱚᱱ ᱜᱚᱞᱯᱚᱭᱟ ᱥᱮ ᱥᱚᱱᱢᱟᱱ ᱛᱮᱠᱚ ᱜᱚᱞᱯᱚᱭᱟ ᱥᱚᱱᱢᱟᱱᱤᱭᱚ ᱠᱟᱛᱷᱟ ᱠᱚ ᱵᱩᱡᱷᱟᱹᱣ ᱦᱚᱪᱚᱭᱟ ᱠᱤᱱᱛᱩ ᱫᱤᱠᱩ ᱫᱚ ᱵᱟᱝ ᱡᱚᱛᱚ ᱦᱚᱲ ᱢᱤᱫᱴᱮᱡ ᱠᱟᱛᱷᱟ ᱛᱮᱠᱚ ᱵᱩᱡᱷᱟᱹᱣ ᱦᱚᱪᱚᱭᱟ ᱡᱮᱢᱚᱱ ᱡᱚᱢᱼᱧᱩ ᱠᱷᱮᱛᱛᱨᱮ ᱛᱮ ᱡᱮᱢᱚᱱ ᱟᱵᱚ ᱵᱚᱱ ᱡᱚᱢᱮᱜ ᱠᱟᱱ ᱫᱟᱠᱟ ᱩᱱᱠᱩ ᱫᱚ ᱡᱚᱛᱚᱜᱮ ᱢᱤᱫᱴᱮᱡ ᱜᱮ ᱫᱟᱜ ᱦᱚᱸᱠᱚ ᱢᱟᱱᱮ ᱡᱚᱢᱼᱧᱩ ᱠᱚ ᱢᱮᱛᱟᱜᱼᱟ ᱟᱨ ᱫᱟᱠᱟ ᱦᱚᱸ ᱡᱚᱢ ᱠᱚ ᱢᱮᱛᱟᱜᱼᱟ ᱟᱵᱚ ᱫᱚ ᱵᱟᱝ ᱫᱟᱠᱟ ᱫᱚᱵᱚᱱ ᱡᱚᱢᱼᱟ ᱥᱮ ᱫᱟᱜ ᱫᱚᱵᱚᱱ ᱧᱩᱭᱟ ᱚᱱᱟ ᱠᱷᱮᱛᱛᱨᱮ ᱵᱚᱱ ᱵᱩᱡᱷᱟᱹᱣ ᱦᱚᱪᱚᱭᱮᱫᱟ